ᱟᱸᱡᱚᱢ ᱠᱚ ᱥᱟᱢᱟᱝ ᱨᱮ ᱥᱮᱨᱮᱧ ᱞᱟᱹᱜᱤᱫ ᱛᱮ ᱵᱚᱛᱚᱨ ᱦᱚᱸ ᱟᱹᱭᱠᱟᱹᱜ ᱜᱮᱭᱟ ᱪᱮᱫ ᱪᱤᱠᱟ ᱦᱚᱲ ᱠᱚᱣᱟᱜ ᱥᱟᱢᱟᱝ ᱨᱮ ᱫᱤᱞ ᱦᱚᱸ ᱢᱤᱫᱴᱟᱝ ᱠᱩᱲᱟᱹᱣ ᱟᱹᱰᱤ ᱢᱟᱨᱟᱝ ᱞᱮᱜᱽ ᱞᱟᱹᱠᱛᱤ ᱠᱟᱱᱟ ᱚᱱᱟ ᱠᱷᱟᱹᱛᱤᱨ ᱛᱮ ᱟᱫᱚ ᱥᱟᱢᱵᱲᱟᱣ ᱞᱟᱹᱜᱤᱫ ᱫᱚ ᱟᱹᱰᱤ ᱢᱚᱱ ᱠᱮᱴᱮᱡ ᱛᱮ ᱦᱩᱭᱩᱜᱼᱟ ᱟᱨ ᱛᱚᱵᱮ ᱟᱱᱟᱝ ᱥᱮᱨᱮᱧ ᱱᱟᱯᱟᱭ ᱥᱮᱨᱮᱧᱚᱜᱼᱟ ᱛᱚᱵᱮ ᱮᱱᱟᱝ ᱟᱸᱡᱚᱢ ᱠᱚᱦᱚᱸ ᱱᱟᱯᱟᱭ ᱠᱚ ᱟᱸᱡᱚᱢᱟ ᱟᱨ ᱵᱟᱝᱠᱷᱟᱱ ᱪᱮᱦᱨᱟ ᱟᱲᱟᱝ ᱵᱟᱝ ᱩᱰᱩᱠᱚᱜᱼᱟ ᱚᱱᱟ ᱠᱷᱟᱹᱛᱤᱨ ᱛᱮ ᱥᱮᱨᱮᱧ ᱢᱟᱲᱟᱝ ᱨᱮ ᱫᱚ ᱫᱮᱭᱟ ᱜᱤᱰᱤ ᱠᱟᱜᱛᱮ ᱦᱩᱭᱩᱜᱼᱟ

ᱥᱮᱨᱮᱧ ᱨᱮᱱᱟᱜ ᱢᱚᱱ ᱞᱟᱜᱟᱣ ᱠᱟᱛᱮᱫ ᱠᱷᱚᱫᱽ ᱯᱤᱪᱷᱤ ᱠᱷᱚᱫᱽ ᱥᱮᱨᱮᱧ ᱛᱮ ᱦᱩᱭᱩᱜᱼᱟ ᱟᱨ ᱥᱮᱨᱮᱧ ᱡᱟᱦᱟᱸᱭ ᱟᱸᱡᱚᱢ ᱞᱮᱠᱷᱟᱱ ᱢᱮᱱᱟᱭ ᱡᱮ ᱱᱚᱣᱟ ᱥᱮᱨᱮᱧ ᱫᱚ ᱱᱟᱯᱟᱭ ᱪᱮᱦᱨᱟ ᱥᱮᱨᱮᱧ ᱟᱠᱟᱱᱟ ᱚᱱᱟ ᱞᱟᱹᱜᱤᱫ ᱫᱚ ᱢᱤᱫᱴᱟᱝ ᱫᱤᱞ ᱵᱷᱚᱨᱥᱟ ᱟᱹᱰᱤ ᱛᱮᱫ ᱞᱮᱠ ᱞᱟᱹᱠᱛᱤ ᱠᱟᱱᱟ ᱚᱱᱟ ᱠᱷᱟᱹᱛᱤᱨ ᱥᱮᱨᱮᱧ ᱥᱤᱠᱟᱹᱨᱤᱭᱟᱹ ᱠᱚ ᱥᱮᱨᱮᱧ ᱢᱟᱲᱟᱝ ᱨᱮ

ᱫᱮᱭᱟ ᱠᱟᱛᱮᱫ ᱫᱤᱞ ᱠᱩᱲᱟᱹᱣ ᱠᱟᱛᱮᱫ ᱚᱸᱰᱮ ᱫᱚ ᱥᱮᱨᱮᱧ ᱛᱮ ᱦᱩᱭᱩᱜᱼᱟ ᱟᱨ ᱟᱸᱡᱚᱢ ᱠᱚᱦᱚᱸ ᱢᱤᱫ ᱫᱤᱱ ᱦᱤᱞᱳᱜ ᱠᱚ ᱥᱟᱨᱦᱟᱣᱢᱟ ᱡᱮ ᱵᱟᱝᱟ ᱱᱚᱣᱟ ᱨᱮᱱᱟᱜ ᱥᱮᱨᱮᱧ ᱫᱚ ᱟᱹᱰᱤ ᱱᱟᱯᱟᱭ ᱥᱮᱨᱮᱧ ᱟᱠᱟᱱᱟ ᱟᱹᱰᱤ ᱡᱚᱛᱷᱟᱛ ᱨᱮᱱᱟᱜ ᱟᱹᱰᱤ ᱞᱮᱠ ᱞᱟᱹᱠᱛᱤ ᱥᱮᱨᱮᱧ ᱠᱟᱱᱟ ᱚᱱᱟ ᱠᱷᱟᱹᱛᱤᱨ ᱥᱮᱨᱮᱧᱤᱭᱟᱹ ᱠᱚᱫᱚ ᱟᱹᱰᱤ ᱱᱟᱯᱟᱭ ᱥᱮᱨᱮᱧ ᱞᱟᱹᱜᱤᱫ ᱠᱚ ᱨᱤᱠᱟᱹᱭᱟ ᱟᱨ ᱵᱚᱛᱚᱨ ᱫᱚᱠᱚ ᱫᱮᱭᱟᱭᱟ